ᱟᱹᱛᱩ ᱨᱮᱱ ᱦᱚᱲ ᱠᱚᱣᱟᱜ ᱡᱤᱭᱚᱱ ᱨᱮ ᱜᱮᱢ ᱫᱚ ᱜᱮᱢ ᱨᱮᱭᱟᱜ ᱮᱱᱮᱢ ᱫᱚ ᱟᱭᱢᱟ ᱜᱮ ᱢᱮᱱᱟᱜ ᱟᱠᱟᱫᱟ ᱪᱮᱫᱟᱜ ᱥᱮ ᱟᱹᱛᱩ ᱨᱮᱱ ᱦᱚᱲ ᱴᱷᱮᱱ ᱱᱚᱣᱟ ᱜᱮᱢ ᱠᱷᱟᱹᱛᱤᱨ ᱛᱮ ᱟᱭᱢᱟ ᱦᱚᱲᱟᱜ ᱟᱭᱢᱟ ᱨᱚᱠᱚᱢ ᱠᱩᱠᱢᱩ ᱯᱩᱨᱚᱱ ᱟᱠᱟᱱ ᱛᱟᱠᱚᱣᱟ ᱡᱟᱦᱟᱸ ᱫᱚ ᱜᱮᱢ ᱵᱮᱜᱚᱨ ᱵᱟᱝ ᱦᱩᱭ ᱫᱟᱲᱮ ᱠᱚᱜᱼᱟ ᱢᱚᱱᱮᱭᱟᱹᱧ ᱤᱧ ᱫᱚ ᱟᱨ ᱱᱚᱣᱟ ᱜᱮᱢ ᱛᱟᱞᱟ ᱛᱮᱜᱮ ᱟᱭᱢᱟ ᱦᱚᱲ ᱟᱭᱢᱟ ᱢᱟᱹᱱ ᱠᱚ ᱧᱟᱢ ᱟᱠᱟᱫᱼᱟ ᱥᱮ ᱨᱩᱡᱤ ᱨᱳᱡᱽᱜᱟᱨ ᱦᱩᱭ ᱟᱠᱟᱱ ᱛᱟᱠᱚᱣᱟ ᱱᱚᱣᱟ ᱜᱮᱢ ᱛᱟᱞᱟ ᱛᱮᱜᱮ ᱟᱹᱛᱩ ᱠᱚᱨᱮᱱ ᱦᱚᱲᱟᱜ ᱱᱚᱣᱟ ᱜᱮᱢ ᱫᱚ ᱟᱭᱢᱟ ᱫᱤᱱ ᱠᱷᱚᱱ ᱜᱮ ᱢᱮᱱᱟᱜ ᱜᱮᱭᱟ ᱟᱨ ᱴᱚᱞᱟ ᱨᱮᱱ ᱦᱚᱲ ᱠᱚ ᱟᱨᱚ ᱞᱟᱯᱷᱟᱝ ᱥᱮᱫ ᱤᱫᱤᱭᱮᱫ ᱠᱚᱣᱟ ᱱᱚᱣᱟ ᱜᱮᱢ ᱜᱮ ᱟᱭᱢᱟ ᱟᱭᱢᱟ ᱮᱱᱮᱢ ᱢᱮᱱᱟᱜ ᱛᱟᱭᱟ ᱜᱮᱢ ᱟᱜ ᱟᱨ ᱵᱟᱝᱠᱷᱟᱱ ᱫᱚ ᱜᱮᱢ ᱵᱮᱜᱚᱨ ᱡᱩᱫᱤ ᱜᱮᱢ ᱵᱟᱝ ᱛᱟᱦᱮᱸ ᱠᱚᱜᱼᱟ ᱟᱹᱛᱩ ᱴᱚᱞᱟ ᱠᱚᱨᱮᱱ ᱦᱚᱲ ᱫᱚ ᱟᱭᱢᱟ ᱦᱚᱲ ᱚᱱᱟ ᱡᱟᱭᱜᱟ ᱨᱮᱜᱮ ᱠᱚ ᱛᱟᱦᱮᱸ ᱠᱚᱜᱼᱟ ᱚᱰᱮᱜᱮ ᱚᱱᱟ ᱜᱮᱢ ᱠᱷᱟᱹᱛᱤᱨ ᱛᱮᱜᱮ ᱟᱭᱢᱟ ᱦᱚᱲ ᱟᱭᱢᱟ ᱡᱟᱭᱜᱟ ᱨᱮᱠᱚ ᱪᱟᱞᱟᱣ ᱟᱠᱟᱱᱟ ᱥᱮ ᱟᱭᱢᱟ ᱢᱟᱹᱱ ᱠᱚ ᱧᱟᱢ ᱠᱟᱣᱱᱟ ᱢᱟᱹᱱ ᱛᱟᱞᱟ ᱛᱮᱜᱮ ᱟᱭᱢᱟ ᱦᱚᱲ ᱟᱭᱢᱟ ᱨᱚᱠᱚᱢ ᱠᱷᱮᱞ ᱞᱮᱜᱼᱟ ᱠᱚ ᱱᱚᱣᱟ ᱢᱤᱫᱴᱮᱱ ᱜᱮᱢ ᱛᱟᱞᱟ ᱛᱮᱜᱮ ᱟᱠᱚᱣᱟᱜ ᱟᱨᱚ ᱦᱩᱫᱤᱥ ᱠᱚ ᱰᱷᱮᱨᱚᱜ ᱠᱟᱱ ᱛᱟᱠᱚᱣᱟ ᱟᱨᱚ ᱮᱠᱥᱯᱨᱤᱭᱮᱱᱥ ᱰᱷᱮᱨᱚᱜ ᱠᱟᱱ ᱛᱟᱠᱳᱣᱟ ᱡᱟᱦᱟᱸ ᱫᱚ ᱟᱨᱚ ᱟᱠᱚ ᱠᱚ ᱩᱛᱥᱟᱦᱚᱜ ᱠᱟᱱᱟ ᱱᱚᱣᱟ ᱜᱮᱢ ᱛᱟᱞᱟ ᱛᱮᱜᱮ ᱜᱮᱢ ᱵᱟᱝᱠᱷᱟᱱ ᱫᱚ ᱜᱮᱢ ᱨᱮᱭᱟᱜ ᱮᱱᱮᱢ ᱫᱚ ᱴᱚᱞᱟ ᱠᱚᱨᱮᱱ ᱦᱚᱲ ᱴᱷᱮᱱ ᱫᱚ ᱵᱷᱟᱹᱜᱤ ᱜᱮᱭᱟ ᱟᱹᱰᱤ ᱵᱷᱟᱹᱜᱤ ᱛᱮᱜᱮ ᱟᱨᱠᱤ ᱦᱩᱭᱩᱜ ᱠᱟᱱᱟ ᱜᱮᱢ ᱫᱚ ᱞᱟᱹᱠᱛᱤ ᱠᱟᱱ ᱜᱮᱭᱟ ᱱᱚᱣᱟ ᱜᱮᱢ ᱪᱷᱟᱲᱟ ᱫᱚ ᱵᱟᱝ ᱦᱩᱭ ᱠᱚᱜᱼᱟ ᱦᱳᱭᱛᱳ ᱟᱨ ᱱᱚᱣᱟ ᱜᱮᱢ ᱜᱮᱵᱚ ᱢᱟ ᱵᱚ ᱥᱟᱵ ᱫᱚᱦᱚᱭ ᱢᱟ ᱟᱭᱢᱟ ᱫᱤᱱ ᱫᱷᱚᱨᱮ ᱦᱟᱯᱮᱱ ᱫᱤᱱ ᱛᱮᱦᱚᱸ ᱡᱮᱱᱚ ᱯᱚᱨᱮ ᱛᱮᱦᱚᱸ ᱱᱚᱣᱟ ᱛᱟᱦᱮᱱ ᱢᱟ ᱢᱚᱸᱡᱽ ᱛᱮ ᱱᱟᱭᱛᱮ ᱱᱟᱯᱟᱭ ᱛᱮ ᱛᱟᱦᱮᱸ ᱠᱚᱜ ᱢᱟ ᱡᱚᱛᱚ ᱦᱚᱲ ᱠᱚ ᱠᱷᱮᱞ ᱠᱚᱜ ᱢᱟ ᱚᱱᱟᱜᱮ ᱢᱚᱡᱽ ᱛᱮᱵᱚ ᱠᱷᱮᱞ ᱠᱚᱜ ᱞᱮᱱᱠᱷᱟᱱ ᱜᱮᱛᱚ ᱢᱚᱡᱽ ᱡᱚᱛᱚ ᱠᱚᱣᱟᱜ ᱜᱮ ᱡᱚᱛᱚ ᱦᱚᱲ ᱠᱷᱮᱞ ᱛᱟᱵᱚᱱ ᱯᱮ ᱟᱨ ᱢᱟᱹᱱ ᱠᱚ ᱧᱟᱢ ᱦᱟᱛᱟᱣ ᱛᱟᱵᱚᱱ ᱯᱮ